ᱦᱮᱸ ᱵᱟᱜᱟᱱ ᱵᱮᱱᱟᱣ ᱞᱟᱹᱜᱤᱫ ᱫᱚ ᱜᱚᱲᱚ ᱵᱟᱲᱟᱣ ᱠᱟᱜ ᱠᱚᱜᱮᱭᱟ ᱪᱮᱫᱟᱜ ᱥᱮ ᱱᱚᱣᱟ ᱯᱨᱟᱠᱤᱛᱤᱠ ᱵᱷᱟᱜᱮ ᱛᱟᱦᱮᱱ ᱛᱟᱨᱯᱚᱨᱮ ᱦᱚᱭ ᱦᱤᱸᱥᱤᱫ ᱥᱟᱱᱟᱢ ᱠᱚᱜᱮ ᱢᱟᱱᱮ ᱥᱟᱦᱮᱫᱢᱤᱫᱴᱟᱝ ᱱᱚᱣᱟ ᱫᱚ ᱟᱵᱚ ᱫᱚ ᱵᱤᱨᱟᱴ ᱢᱟᱱᱮ ᱫᱟᱨᱮ ᱱᱟᱲᱤ ᱵᱟᱝ ᱛᱟᱦᱮᱱ ᱠᱷᱟᱱ ᱫᱚ ᱢᱟᱱᱮ ᱟᱵᱚᱦᱚᱸ ᱴᱷᱤᱠ ᱵᱟᱵᱚᱱ ᱛᱟᱦᱮᱱᱟ ᱢᱟᱱᱮ ᱱᱚᱣᱟ ᱞᱮᱠᱟᱛᱤᱧ ᱜᱚᱲᱚ ᱵᱟᱲᱟ ᱠᱟᱜ ᱠᱚᱜᱮᱭᱟ ᱟᱨᱠᱤ ᱦᱮᱸ ᱱᱚᱜᱼᱚᱭ ᱴᱤᱯᱥ ᱮᱢ ᱞᱮᱠᱟ ᱟᱨᱠᱤ ᱡᱟᱦᱟᱸ ᱫᱚ ᱞᱟᱹᱭ ᱵᱟᱲᱟ ᱡᱮ ᱴᱳᱯ ᱛᱟᱲᱟᱣ ᱠᱟᱛᱮᱜ ᱟᱜᱮ ᱰᱳᱵ ᱯᱳᱭᱞᱳ ᱛᱟᱲᱟᱣ ᱦᱩᱭᱩᱜᱼᱟ ᱰᱳᱵ ᱛᱟᱲᱟᱣ ᱠᱟᱛᱮᱜ ᱡᱟᱜᱮ ᱚᱲᱟᱜᱨᱮ ᱜᱟᱹᱭ ᱰᱟᱝᱨᱤ ᱢᱤᱦᱩ ᱰᱟᱝᱨᱤ ᱠᱚᱣᱟᱜ ᱜᱩᱨᱤᱡᱽ ᱮᱢ ᱠᱟᱛᱮᱜ ᱦᱟᱥᱟ ᱥᱟᱶ ᱢᱟᱠᱷᱟ ᱢᱟᱠᱷᱤ ᱠᱟᱛᱮᱜ ᱪᱟᱨᱟ ᱠᱚ ᱨᱚᱦᱚᱭ ᱦᱩᱭᱩᱜᱼᱟ ᱪᱟᱨᱟ ᱨᱚᱦᱚᱭ ᱠᱟᱛᱮᱜ ᱮᱜ ᱜᱟᱹᱭ ᱰᱟᱝᱨᱤ ᱢᱮᱨᱚᱢ ᱵᱷᱤᱰᱤ ᱟᱞᱚ ᱠᱚ ᱡᱚᱢ ᱢᱟ ᱚᱱᱠᱟ ᱞᱮᱠᱟᱛᱮ ᱢᱟᱱᱮ ᱦᱩᱰᱤᱧ ᱫᱟᱨᱮ ᱛᱚ ᱢᱟᱱᱮ ᱠᱟᱹᱴᱤᱡ ᱤᱭᱟᱹ ᱦᱩᱭᱩᱜᱼᱟ ᱟᱨᱠᱤ ᱫᱷᱟᱨᱮᱛᱮ ᱡᱟᱛᱮ ᱟᱞᱚ ᱠᱚ ᱵᱚᱞᱚ ᱫᱟᱲᱮᱭᱟᱜ ᱢᱟ ᱟᱨᱠᱤ ᱟᱨ ᱱᱚᱣᱟ ᱫᱚ ᱟᱥᱟᱲ ᱥᱟᱱ ᱵᱚᱸᱜᱟ ᱜᱮ ᱡᱮᱢᱚᱱ ᱵᱚᱱ ᱨᱚᱦᱚᱭ ᱞᱮᱠᱷᱟᱱ ᱵᱷᱟᱜᱤᱜᱼᱟ ᱟᱨᱠᱤ ᱢᱟᱱᱮ ᱫᱟᱜ ᱫᱤᱱ ᱛᱚ ᱫᱟᱜ ᱫᱩᱞ ᱵᱟᱝ ᱦᱩᱭᱩᱜᱼᱟ ᱟᱨᱠᱤ ᱟᱨ ᱦᱟᱨᱟ ᱞᱮᱱᱠᱷᱟᱱ ᱫᱚ ᱚᱱᱟ ᱴᱟᱭᱤᱢ ᱚᱱᱟ ᱥᱤᱡᱤᱱ ᱦᱟᱨᱟ ᱞᱮᱱᱠᱷᱟᱱᱜᱮ ᱵᱟᱧᱪᱟᱣ ᱞᱮᱱᱠᱷᱟᱱᱜᱮ ᱫᱟᱨᱮ ᱟᱫᱚ ᱯᱚᱨᱮᱛᱮ ᱵᱟᱹᱛᱟᱹᱲᱤ ᱧᱟᱢ ᱞᱮᱠᱷᱟᱱᱜᱮ ᱟᱨᱚ ᱚᱱᱠᱟᱜᱮ ᱜᱩᱨᱤᱡᱽ ᱴᱩᱨᱤᱡᱽ ᱥᱮ ᱱᱮᱛᱟᱨ ᱡᱟᱦᱟᱸ ᱵᱟᱡᱟᱨ ᱠᱚᱨᱮᱜ ᱥᱟᱨ ᱱᱟᱱᱟ ᱨᱚᱠᱚᱢ ᱠᱚ ᱛᱩᱫ ᱠᱟᱫᱟ ᱛᱚ ᱚᱱᱟ ᱠᱚ ᱢᱤᱠᱥ ᱠᱟᱛᱮᱜ ᱦᱟᱥᱟ ᱯᱮᱨᱮᱡ ᱟᱜ ᱦᱩᱭᱩᱜᱼᱟ ᱫᱟᱨᱮ ᱨᱮ ᱦᱟᱥᱟ ᱯᱮᱨᱮᱡ ᱟᱜ ᱠᱷᱟᱱᱜᱮ ᱠᱚᱭᱮᱠ ᱫᱤᱱ ᱛᱮᱜᱮ ᱫᱟᱨᱮ ᱟᱹᱰᱤ ᱞᱚᱜᱚᱱ ᱛᱮ ᱦᱟᱨᱟᱜᱼᱟ ᱟᱨᱠᱤ ᱱᱚᱝᱠᱟᱱ ᱴᱤᱯᱥ ᱜᱤᱧ ᱮᱢ ᱵᱟᱲᱟ ᱠᱟᱜ ᱠᱚᱜᱮᱭᱟ